ᱤᱧᱟ ᱜ ᱟᱛᱳ ᱨᱮ ᱩᱢᱮᱨᱟᱱ ᱦᱚᱲ ᱠᱚ ᱜᱤᱛᱤᱡ ᱨᱮᱠᱚ ᱛᱟᱦᱮᱱᱟ ᱟᱨ ᱩᱱᱠᱩ ᱜᱷᱟᱨᱚᱸᱡᱽ ᱨᱮᱱ ᱥᱚᱦᱮᱫ ᱠᱚ ᱠᱟᱹᱣᱰᱤ ᱮᱢ ᱠᱟᱛᱮᱧ ᱜᱚᱲᱚ ᱟᱠᱚᱣᱟ ᱟᱨ ᱦᱚᱥᱯᱤᱴᱟᱞ ᱤᱫᱤ ᱨᱮᱱᱟᱜ ᱥᱮ ᱪᱟᱞᱟᱜ ᱨᱮᱱᱟᱜ ᱠᱟᱛᱷᱟᱧ ᱢᱮᱛᱟ ᱠᱚᱣᱟ